ᱜᱳᱵᱳᱨ ᱜᱮᱥ ᱯᱞᱮᱱᱴ ᱫᱩᱧ ᱧᱮᱞ ᱟᱠᱟᱫᱟ ᱚᱱᱟ ᱫᱚ ᱱᱚᱝᱠᱟ ᱠᱚ ᱵᱮᱱᱟᱣᱟ ᱚᱱᱟ ᱡᱟᱦᱟᱸᱛᱤᱱᱟᱹᱜ ᱜᱩᱨᱤᱡ ᱠᱚ ᱢᱮᱱᱟᱜ ᱟᱠᱟᱫᱟ ᱚᱱᱟ ᱫᱚ ᱢᱤᱫᱴᱟᱱ ᱰᱚᱵᱷᱟᱜ ᱨᱮᱠᱚ ᱜᱤᱰᱤ ᱡᱟᱣᱨᱟᱭᱟ ᱚᱱᱟ ᱰᱚᱵᱷᱟᱜ ᱚᱱᱟ ᱠᱚ ᱯᱚᱴᱚᱢ ᱠᱟᱜᱼᱟ ᱠᱚ ᱚᱸᱰᱮ ᱠᱷᱚᱱᱟᱜ ᱚᱱᱟ ᱢᱤᱫᱴᱟᱝ ᱯᱟᱭᱤᱯ ᱞᱮᱠᱟ ᱠᱚ ᱩᱰᱩᱝ ᱠᱟᱜᱼᱟ ᱚᱱᱟ ᱫᱚ ᱢᱤᱥᱤᱱ ᱫᱟᱨᱟᱭ ᱛᱮ ᱚᱱᱟ ᱜᱳᱵᱳᱨ ᱜᱮᱥ ᱠᱷᱚᱱᱟᱜ ᱟᱹᱰᱤ ᱜᱟᱱ ᱠᱟᱨᱮᱱᱴ ᱵᱮᱱᱟᱜᱼᱟ